ᱟᱞᱮ ᱟᱛᱳ ᱥᱩᱨ ᱨᱮ ᱰᱟᱦᱟᱨᱰᱤ ᱵᱟᱝᱢᱟ ᱰᱟᱸᱰᱵᱳᱥ ᱯᱚᱱᱰᱤᱛ ᱦᱟᱲᱟᱢᱟᱜ ᱜᱚᱡ ᱢᱟᱦᱟ ᱵᱟᱝᱢᱟ ᱜᱩᱨ ᱢᱟᱦᱟ ᱢᱟᱜᱽ ᱵᱚᱸᱜᱟ ᱠᱩᱱᱟᱹᱢᱤ ᱩᱱ ᱡᱚᱦᱚᱜ ᱫᱚ ᱡᱟᱦᱟᱸ ᱨᱮᱠᱚ ᱵᱟᱭ ᱟᱠᱟᱫᱮᱭᱟ ᱵᱟᱝᱢᱟ ᱠᱚ ᱛᱚᱯᱟ ᱟᱠᱟᱫᱮᱭᱟ ᱚᱱᱟ ᱡᱟᱭᱜᱟ ᱨᱮ ᱟᱹᱰᱤ ᱥᱚᱠᱛᱚ ᱧᱮᱧᱮᱞ ᱦᱚᱲ ᱟᱨ ᱜᱚᱡ ᱢᱟᱦᱟ ᱢᱟᱱᱟᱣ ᱞᱟᱹᱜᱤᱫ ᱠᱚ ᱦᱤᱡᱩᱜᱼᱟ ᱵᱤᱦᱟᱨ ᱵᱮᱝᱜᱚᱞ ᱡᱷᱟᱲᱠᱷᱚᱸᱰ ᱮᱴᱟᱜ ᱫᱤᱥᱚᱢ ᱨᱮᱱ ᱦᱚᱸ ᱱᱚᱰᱮ ᱧᱮᱧᱮᱞ ᱟᱨ ᱵᱟᱝᱢᱟ ᱚᱸᱰᱮ ᱪᱮᱫ ᱞᱮᱠᱟ ᱠᱚ ᱢᱟᱱᱟᱣ ᱮᱫᱼᱟ ᱟᱨ ᱪᱮᱫ ᱞᱮᱠᱟ ᱦᱚᱲ ᱠᱚ ᱡᱟᱨᱣᱟᱜ ᱠᱟᱱᱟ ᱚᱱᱟ ᱞᱟᱹᱜᱤᱫ ᱦᱚᱲᱠᱚ ᱦᱤᱡᱩᱜᱼᱟ

ᱚᱱᱟ ᱟᱭᱟᱜ ᱡᱟᱦᱟᱸ ᱨᱮᱠᱚ ᱵᱟᱭ ᱟᱠᱟᱫᱮᱭᱟ ᱚᱱᱟ ᱥᱩᱨ ᱨᱮ ᱟᱠᱷᱲᱟ ᱢᱮᱱᱟᱜᱼᱟ ᱚᱸᱰᱮ ᱠᱚ ᱵᱮᱱᱟᱣ ᱟᱠᱟᱫᱼᱟ ᱚᱸᱰᱮ ᱮᱱᱮᱡᱼᱥᱮᱨᱮᱧ ᱦᱚᱸ ᱦᱩᱭᱩᱜᱼᱟ ᱨᱩ ᱚᱨᱚᱝ ᱦᱩᱭᱩᱜᱼᱟ ᱟᱨ ᱚᱸᱰᱮ ᱫᱚᱠᱟᱱ ᱵᱟᱡᱟᱨ ᱠᱚᱦᱚᱸ ᱟᱹᱰᱤ ᱱᱟᱣᱟᱼᱱᱟᱣᱟ ᱡᱤᱱᱤᱥ ᱠᱚ ᱩᱰᱩᱠᱟ ᱨᱩ ᱚᱨᱚᱝᱟᱜ ᱥᱟᱠᱣᱟ ᱟᱜᱼᱥᱟᱨ ᱛᱤᱨᱭᱳ ᱵᱟᱱᱟᱢ ᱠᱟᱪᱟ ᱫᱷᱩᱛᱤ ᱠᱚᱦᱚᱸ ᱟᱹᱰᱤ ᱱᱟᱯᱟᱭᱼᱱᱟᱯᱟᱭᱟᱜ ᱠᱚ ᱩᱰᱩᱠᱟ ᱛᱳ ᱟᱹᱞᱤᱧᱟᱜ ᱢᱮᱱᱫᱚ ᱮᱴᱟᱜ ᱫᱤᱥᱚᱢ ᱢᱟ ᱟᱹᱞᱤᱧ ᱵᱟᱹᱞᱤᱧ ᱪᱟᱞᱟᱣ ᱫᱟᱲᱮᱭᱟᱜ ᱠᱟᱱᱟ ᱛᱳ ᱮᱴᱟᱜ ᱫᱤᱥᱚᱢ ᱨᱮᱱ ᱦᱚᱲ ᱱᱚᱰᱮ ᱠᱚ ᱦᱤᱡᱩᱜ ᱠᱟᱱᱟ ᱱᱚᱣᱟ ᱧᱮᱞ ᱟᱨ ᱞᱟᱹᱜᱤᱫᱛᱮ